ᱟᱵᱚ ᱫᱷᱚᱨᱢᱚ ᱨᱮ ᱡᱮᱢᱚᱱ ᱟᱭᱢᱟ ᱨᱚᱠᱚᱢ ᱟᱸᱫᱷᱟ ᱯᱟᱹᱛᱭᱟᱹᱣ ᱨᱮ ᱦᱮᱱᱟᱜ ᱵᱳᱱᱟ ᱟᱵᱚ ᱦᱚᱲ ᱦᱚᱯᱚᱱ ᱱᱤᱛ ᱫᱷᱟᱹᱵᱤᱡ ᱵᱟᱵᱚᱱ ᱵᱮᱸᱜᱮᱫ ᱢᱟᱨᱥᱟᱞ ᱟᱠᱟᱫᱟ ᱡᱮ ᱚᱠᱟᱴᱟᱜ ᱟᱥᱚᱞ ᱟᱨ ᱱᱚᱠᱚᱞ ᱵᱟᱵᱚᱱ ᱵᱩᱡᱽ ᱫᱟᱲᱮᱭᱟᱜ ᱠᱟᱱᱟ ᱚᱱᱟ ᱤᱭᱟᱹᱛᱮ ᱟᱵᱚ ᱦᱚᱲ ᱦᱚᱯᱚᱱ ᱫᱚ ᱛᱟᱭᱚᱢ ᱨᱮᱜᱮ ᱦᱮᱱᱟᱜ ᱵᱳᱱᱟ ᱡᱮᱢᱚᱱ ᱠᱚᱠᱚᱨ ᱠᱚ ᱨᱟᱜ ᱞᱮᱠᱷᱟᱱ ᱧᱤᱫᱟᱹ ᱡᱮᱢᱚᱱ ᱟᱵᱚ ᱫᱚᱵᱚᱱ ᱵᱚᱛᱚᱨᱚᱜᱼᱟ ᱢᱮᱱ ᱟᱵᱚᱱ ᱚᱛᱮ ᱵᱟᱹᱲᱤᱡ ᱟᱛᱛᱟᱭ ᱦᱮᱡ ᱮᱱᱟ ᱥᱮ ᱵᱟᱹᱲᱤᱡ ᱠᱚᱠᱚᱨ ᱨᱟᱜ ᱫᱚ ᱵᱟᱝ ᱵᱷᱟᱹᱜᱤᱭᱟ ᱢᱮᱱᱠᱷᱟᱱ ᱚᱱᱟ ᱠᱚᱫᱚ ᱱᱤᱡᱮᱨᱟᱜ ᱢᱚᱱ ᱠᱮᱴᱮᱡ ᱪᱮᱛᱟᱱ ᱨᱮ ᱠᱟᱱᱟ ᱟᱨᱦᱚᱸ ᱢᱤᱫᱴᱮᱱ ᱵᱚᱱ ᱧᱮᱞᱟ ᱜᱟᱹᱰᱤ ᱪᱟᱞᱟᱣ ᱡᱚᱠᱷᱚᱱ ᱡᱮᱢᱚᱱ ᱯᱩᱥᱤ ᱠᱚ ᱯᱟᱨᱚᱢ ᱞᱮᱱᱠᱷᱟᱱ ᱚᱱᱟ ᱦᱚᱸᱵᱚᱱ ᱢᱮᱱᱟ ᱡᱮ ᱱᱚᱣᱟᱫᱚ ᱵᱟᱹᱲᱤᱡ ᱟᱜ ᱠᱟᱱᱟ ᱡᱮ ᱢᱚᱡᱽ ᱡᱤᱱᱤᱥ ᱫᱚ ᱵᱟᱝ ᱠᱟᱱᱟ ᱱᱚᱣᱟ ᱜᱟᱹᱰᱤ ᱪᱟᱞᱟᱜ ᱡᱚᱠᱷᱚᱱ ᱡᱮᱢᱚᱱ ᱜᱟᱹᱰᱤ ᱠᱚ ᱛᱷᱤᱨᱟ ᱟᱨ ᱟᱭᱢᱟ ᱨᱚᱠᱚᱢ ᱛᱮᱠᱚ ᱠᱟᱴᱟᱠᱟᱴᱤᱭᱟ ᱦᱟᱱᱛᱮ ᱱᱟᱛᱮ ᱚᱱᱟ ᱛᱟᱨᱣᱟ ᱛᱮᱠᱚ ᱚᱱᱟᱠᱚ ᱟᱹᱪᱩᱨᱟ ᱟᱨ ᱜᱟᱹᱰᱤ ᱠᱚ ᱪᱟᱹᱞᱩᱭᱟ ᱚᱱᱟ ᱠᱚ ᱠᱷᱚᱱ ᱟᱵᱚ ᱦᱚᱲ ᱦᱚᱯᱚᱱ ᱡᱮᱢᱚᱱ ᱵᱟᱵᱚᱱ ᱯᱟᱹᱛᱭᱟᱹᱣᱟᱜ ᱟᱨ ᱢᱚᱡᱽ ᱦᱚᱲᱢᱚ ᱡᱮᱢᱚᱱ ᱵᱚᱱ ᱠᱮᱴᱮᱡ ᱛᱟᱵᱚᱱ ᱟᱨ ᱢᱚᱡᱽ ᱰᱟᱦᱟᱨ ᱛᱮ ᱡᱮᱢᱚᱱ ᱵᱚᱱ ᱞᱟᱦᱟ ᱫᱟᱲᱮᱭᱟᱜ